ᱦᱮᱞᱳ ᱦᱮᱸ ᱤᱭᱟᱹ ᱤᱧ ᱠᱟᱥᱴᱚᱢᱟᱨᱤᱧ ᱞᱟᱹᱭᱮᱫᱟ ᱦᱳᱭ ᱚ ᱚ ᱟᱫᱚ ᱤᱭᱟᱹ ᱪᱮᱫ ᱠᱚ ᱧᱟᱢᱚᱜᱼᱟ ᱚ ᱟᱨ ᱤᱭᱟᱹ ᱪᱟ ᱫᱚ ᱛᱤᱱᱟᱹᱜ ᱨᱚᱠᱚᱢᱟᱜ ᱧᱟᱢᱚᱜᱼᱟ ᱛᱚᱣᱟ ᱪᱟ ᱠᱚ ᱧᱟᱢᱚᱜ ᱟᱥᱮ ᱵᱟᱝ ᱠᱚᱯᱤ ᱪᱟ ᱠᱚ ᱟᱨ ᱠᱚᱯᱤ ᱪᱟ ᱠᱚ ᱵᱟᱝ ᱧᱟᱢᱚᱜᱼᱟ ᱟᱨ ᱚᱱᱟ ᱥᱟᱶᱛᱮ ᱪᱮᱫ ᱠᱚ ᱧᱟᱢᱚᱜᱼᱟ ᱱᱟᱥᱛᱟ ᱚ ᱞᱟᱞ ᱪᱟ ᱫᱚ ᱛᱤᱱᱟᱹᱜ ᱫᱟᱢ ᱚ ᱟᱨ ᱛᱚᱣᱟ ᱪᱟ ᱟᱨ ᱠᱚᱯᱤ ᱪᱟ ᱟᱨ ᱤᱭᱟᱹ ᱚᱱᱟ ᱡᱮᱢᱚᱱ ᱱᱟᱥᱛᱟ ᱠᱚ ᱵᱮᱨᱮᱹᱰ ᱠᱚᱫᱚ ᱟᱨ ᱟᱫᱟ ᱪᱟ ᱦᱚᱸ ᱧᱟᱢᱚᱜ ᱜᱮᱭᱟ ᱟᱨ ᱢᱮᱹᱨᱤ ᱵᱤᱥᱠᱩᱴ ᱠᱚᱦᱚᱸ ᱧᱟᱢᱚᱜ ᱜᱮᱭᱟ ᱟᱨ ᱵᱮᱨᱮᱹᱰ ᱫᱚ ᱚᱠᱟ ᱞᱮᱠᱟᱱᱟᱜ ᱧᱟᱢᱚᱜᱼᱟ ᱜᱳᱞᱟᱜ ᱥᱮ ᱪᱟᱨ ᱠᱳᱱᱟᱣᱟᱜ ᱜᱳᱞ ᱠᱮᱪᱟᱜᱟᱜ ᱠᱮᱪᱟᱜᱟᱜ ᱛᱟᱦᱮᱱ ᱫᱚ ᱟᱨ ᱜᱳᱞᱟᱜ ᱫᱚ ᱪᱮᱫ ᱞᱮᱠᱟ ᱚ ᱟᱨ ᱱᱚᱣᱟ ᱤᱭᱟᱹ ᱦᱳᱭ ᱟᱨ ᱤᱭᱟᱹ ᱟᱫᱟ ᱢᱮᱥᱟ ᱪᱟ ᱦᱚᱸ ᱧᱟᱢᱚᱜ ᱜᱮᱭᱟ ᱟᱫᱟ ᱵᱟᱞᱟ ᱚ ᱟᱪᱪᱷᱟ ᱦᱳᱭ ᱟᱫᱚ ᱚᱱᱟᱜᱮ ᱟᱞᱮ ᱞᱮ ᱥᱮᱱᱚᱜᱼᱟ ᱟᱫᱚ ᱚᱱᱟ ᱜᱮᱦᱟᱸᱜ ᱪᱟᱞᱟᱜ ᱟᱛᱚ ᱫᱚᱥ ᱡᱚᱱ ᱚᱱᱟ ᱫᱚ ᱚᱱᱟ ᱚᱱᱟ ᱠᱚ ᱵᱟᱢ ᱵᱟᱲᱟᱭ ᱠᱟᱜ ᱠᱷᱟᱱ ᱦᱟᱸᱜ ᱮᱱᱠᱷᱟᱱ ᱫᱚ ᱦᱤᱥᱟᱹᱵᱽ ᱠᱤᱛᱟᱹᱵᱽ ᱫᱚ ᱚᱱᱟᱛᱮ ᱯᱷᱳᱱ ᱠᱟᱛᱮᱫ ᱠᱩᱞᱤᱭᱮᱫ ᱢᱮ ᱛᱟᱦᱮᱱ ᱮ ᱦᱳᱭ ᱦᱳᱭ ᱟᱨ ᱦᱳᱭ ᱚᱱᱟ ᱦᱤᱥᱟᱹᱵᱽ ᱛᱚᱵᱮ ᱛᱚ ᱩᱱᱠᱩ ᱞᱮ ᱤᱫᱤ ᱠᱚᱣᱟ ᱮᱱᱠᱷᱟᱱ ᱚᱱᱟ ᱦᱤᱥᱟᱹᱵᱽ ᱛᱟᱦᱮᱱ ᱠᱷᱟᱱ ᱫᱚ ᱵᱟᱝ ᱟ ᱱᱚᱣᱟ ᱫᱚ ᱱᱩᱱᱟᱹᱜ ᱱᱚᱣᱟ ᱫᱚ ᱱᱩᱱᱟᱹᱜ ᱫᱟᱢᱟ ᱢᱮᱱᱛᱮ ᱞᱟᱹᱭ ᱟᱠᱚ ᱦᱩᱭᱩᱜᱼᱟ ᱚᱱᱟ ᱠᱚᱦᱚᱸ ᱵᱟᱠᱷᱟᱱ ᱮᱲᱮ ᱠᱚ ᱞᱮᱠᱟ ᱵᱩᱡᱷᱟᱹᱣᱟᱠᱚ ᱥᱮ ᱦᱳᱭ ᱮᱱᱠᱷᱟᱱ ᱫᱚ ᱮᱱᱠᱷᱟᱱ ᱫᱚ ᱚᱱᱟ ᱠᱚ ᱞᱟᱹᱭ ᱛᱮᱫᱚ ᱠᱷᱟᱱ ᱫᱚ ᱠᱚ ᱚᱱᱟᱜᱮ ᱛᱟᱦᱮᱸᱫ ᱦᱳᱭ ᱛᱟᱦᱞᱮ ᱴᱷᱤᱠ ᱜᱮᱭᱟ ᱢᱟ ᱦᱳᱭ ᱦᱳᱭ ᱦᱳᱭ